ᱱᱮ ᱦᱟᱹᱞᱤ ᱥᱮᱨᱢᱟ ᱨᱮ ᱵᱷᱟᱨᱚᱛᱤᱭᱚ ᱠᱟᱹᱣᱰᱤ ᱟᱹᱨᱤ ᱫᱚ ᱟᱹᱰᱤ ᱦᱟᱞᱚᱛ ᱨᱮᱜᱮ ᱢᱮᱱᱟᱜᱼᱟ ᱟᱹᱰᱤ ᱵᱟᱝ ᱠᱷᱟᱹᱛᱤᱨ ᱟᱹᱰᱤ ᱟᱹᱰᱤ ᱢᱟᱹᱭ ᱵᱟᱹᱵᱩ ᱛᱟᱠᱚ ᱯᱟᱲᱦᱟᱣ ᱠᱟᱛᱮ ᱫᱩᱲᱩᱵ ᱟᱠᱟᱱᱟ ᱠᱟᱹᱣᱰᱤ ᱵᱟᱝ ᱠᱷᱟᱹᱛᱤᱨ ᱩᱱᱠᱩ ᱪᱟᱹᱠᱨᱤ ᱵᱟᱠᱚ ᱮᱢ ᱫᱟᱲᱭᱟᱠᱚ ᱠᱟᱱᱟ